ᱤᱧ ᱦᱚᱭᱛᱳ ᱱᱚᱜᱼᱚᱸᱭ ᱜᱟᱡᱚᱞ ᱠᱷᱚᱱᱟᱜ ᱱᱚᱣᱟ ᱢᱟᱞᱫᱟᱧ ᱪᱟᱞᱟᱜ ᱠᱟᱱᱟ ᱩᱱ ᱡᱚᱠᱷᱚᱡ ᱰᱟᱦᱟᱨ ᱨᱮ ᱢᱟᱱᱮ ᱠᱟᱨᱚᱱ ᱵᱚᱥᱚᱛᱚ ᱜᱟᱹᱰᱤ ᱵᱟᱹᱲᱤᱡ ᱮᱱᱟ ᱵᱟ ᱥᱮ ᱪᱮᱫ ᱦᱚᱸ ᱚᱠᱚᱭᱟᱜ ᱦᱚᱸ ᱮᱠᱥᱤᱰᱮᱱᱴ ᱦᱩᱭ ᱱᱟ ᱚᱱᱟ ᱠᱷᱟᱹᱛᱤᱨ ᱛᱮ ᱟᱨ ᱰᱟᱦᱟᱨ ᱡᱟᱢ ᱢᱮᱱᱟᱜᱼᱟ ᱟᱨ ᱚᱱᱟ ᱰᱟᱦᱟᱨ ᱡᱟᱢ ᱠᱷᱟᱹᱛᱤᱨ ᱛᱮ ᱢᱟᱱᱮ ᱢᱤᱫ ᱜᱷᱚᱱᱴᱟ ᱫᱩ ᱜᱷᱚᱱᱴᱟ ᱞᱮᱴ ᱦᱩᱭᱩᱜᱼᱟ ᱛᱚ ᱚᱱᱟ ᱠᱷᱟᱹᱛᱤᱨ ᱛᱮ ᱤᱧ ᱢᱟᱱᱮ ᱩᱱᱤ ᱪᱟᱞᱟᱣ ᱟᱹᱰᱤ ᱡᱟᱹᱨᱩᱨᱤ ᱟᱫᱚ ᱰᱟᱭᱵᱷᱟᱨ ᱤᱧ ᱠᱩᱞᱤ ᱠᱮᱫᱮᱭᱟ ᱡᱮ ᱱᱚᱰᱮ ᱠᱷᱚᱱᱟᱜ ᱪᱟᱞᱟᱣ ᱞᱟᱹᱜᱤᱫ ᱟᱨᱦᱚᱸ ᱤᱧᱟᱹᱜ ᱛᱤᱱᱟᱹᱜ ᱜᱷᱟᱹᱲᱤᱡ ᱞᱟᱜᱟᱜᱼᱟ ᱢᱟᱱᱮ ᱛᱤᱱᱟᱹᱜ ᱜᱷᱟᱹᱲᱤᱡ ᱵᱚᱞᱛᱮ ᱡᱮ ᱚᱱᱟ ᱦᱤᱥᱟᱹᱵ ᱛᱮ ᱤᱧ ᱚᱸᱰᱮ ᱢᱮᱛᱟ ᱠᱚᱣᱟ ᱡᱮ ᱤᱧᱟᱹᱜ ᱱᱩᱱᱟᱹᱜ ᱜᱷᱟᱹᱲᱤᱡ ᱵᱤᱞᱚᱢᱚᱜᱼᱟ ᱱᱤᱱᱟᱹᱜ ᱜᱷᱟᱹᱲᱤᱡ ᱯᱚᱨᱮᱛᱤᱧ ᱪᱟᱞᱟᱜᱼᱟ ᱟᱫᱚ ᱚᱱᱟ ᱠᱷᱟᱹᱛᱤᱨ ᱛᱮ ᱰᱟᱭᱵᱷᱟᱨ ᱤᱧ ᱠᱩᱞᱤᱭᱮᱭᱟ ᱡᱮ ᱱᱚᱰᱮ ᱠᱷᱚᱱᱟᱜ ᱱᱚᱰᱮ ᱫᱷᱟᱹᱵᱤᱡ ᱪᱟᱞᱟᱣ ᱛᱤᱱᱟᱹᱜ ᱥᱚᱢᱚᱭ ᱞᱟᱜᱟᱜᱼᱟ ᱛᱟᱦᱚᱞᱮ ᱤᱧ ᱚᱠᱛᱚ ᱨᱮ ᱩᱱᱤ ᱞᱟᱹᱭ ᱟᱭᱟ ᱱᱤᱱᱟᱹᱜ ᱜᱷᱟᱹᱲᱤᱡ ᱵᱤᱞᱚᱢᱚᱜᱼᱟ ᱱᱤᱭᱟᱹᱜᱮ ᱞᱚᱜᱚᱱ ᱥᱮᱴᱮᱨ ᱞᱟᱹᱜᱤᱫ ᱮᱴᱟᱜ ᱡᱮᱢᱚᱱ ᱰᱟᱦᱟᱨ ᱢᱮᱱᱟᱜᱼᱟ ᱥᱮ ᱵᱟᱝ ᱚᱱᱟᱜᱮ ᱩᱱᱤ ᱜᱟᱹᱰᱤ ᱰᱷᱟᱨ ᱠᱩᱞᱤᱭᱮᱫᱤᱭᱟ